ᱵᱤᱨᱵᱷᱩᱢ ᱡᱮᱞᱟᱨᱮ ᱠᱳᱵᱷᱤᱰ ᱥᱚᱢᱚᱭ ᱵᱚᱱ ᱧᱮᱞ ᱞᱮᱠᱷᱟᱱ ᱥᱟᱹᱨᱤᱜᱮ ᱱᱚᱝᱠᱟ ᱦᱚᱥᱯᱤᱴᱟᱞ ᱠᱚᱨᱮ ᱥᱮ ᱱᱚᱝᱠᱟ ᱱᱟᱨᱥᱤᱝ ᱦᱳᱢ ᱥᱮ ᱥᱟᱥᱛᱷᱚ ᱠᱮᱱᱫᱽᱨᱚ ᱠᱚᱨᱮ ᱦᱚᱸ ᱟᱹᱰᱤ ᱢᱚᱦᱟᱢᱟᱨᱤ ᱥᱚᱝᱜᱮ ᱠᱚ ᱠᱟᱹᱢᱤ ᱟᱠᱟᱫᱟ ᱥᱟᱥᱛᱷᱚ ᱠᱚᱨᱢᱤ ᱨᱮᱱ ᱦᱚᱲ ᱥᱮ ᱠᱟᱹᱢᱤ ᱠᱚᱡ ᱠᱚ ᱵᱚᱱ ᱧᱮᱞ ᱞᱮᱠᱷᱟᱱ ᱡᱟᱦᱟᱸᱭ ᱥᱮᱭ ᱥᱚᱢᱚᱭᱨᱮ ᱨᱩᱣᱟᱹ ᱦᱟᱹᱥᱩ ᱨᱮ ᱟᱹᱰᱤ ᱢᱩᱥᱠᱤᱞ ᱨᱮᱠᱚ ᱛᱟᱦᱮᱸ ᱠᱟᱱᱟ ᱩᱱᱠᱩ ᱞᱟᱹᱜᱤᱫ ᱛᱮᱦᱚᱸ ᱵᱚᱞᱮ ᱡᱟᱛᱮ ᱩᱱᱠᱩᱣᱟᱜ ᱵᱷᱟᱹᱜᱤ ᱪᱤᱠᱤᱛᱥᱟ ᱦᱩᱭᱩᱜ ᱡᱟᱛᱮ ᱟᱞᱚ ᱠᱚ ᱵᱟᱹᱲᱤᱡᱚᱜ ᱥᱮ ᱚᱱᱠᱟ ᱞᱮᱠᱟ ᱡᱟᱛᱮ ᱢᱚᱸᱡᱽ ᱠᱚ ᱛᱟᱦᱮᱱ ᱚᱱᱠᱟ ᱞᱮᱠᱟ ᱥᱮᱭ ᱥᱚᱢᱚᱭᱨᱮ ᱩᱱᱠᱩ ᱥᱟᱥᱛᱷᱚ ᱠᱚᱨᱢᱤ ᱠᱚ ᱥᱮ ᱰᱟᱠᱛᱟᱨ ᱱᱟᱨᱥ ᱠᱚ ᱟᱹᱰᱤ ᱟᱸᱴ ᱠᱚ ᱠᱟᱹᱢᱤ ᱟᱠᱟᱫᱟ ᱦᱚᱥᱯᱤᱴᱟᱞ ᱠᱚᱨᱮ ᱦᱚᱸᱵᱚᱱ ᱧᱮᱞᱟ ᱥᱮ ᱚᱸᱰᱮ ᱪᱟᱞᱟᱣ ᱠᱟᱛᱮᱫ ᱩᱱᱠᱩ ᱠᱳᱵᱷᱤᱰ ᱵᱷᱮᱠᱥᱤᱱ ᱠᱚ ᱮᱢ ᱟᱠᱟᱫ ᱠᱚᱣᱟ ᱟᱨ ᱩᱱᱠᱩ ᱡᱟᱦᱟᱸ ᱛᱤᱱᱟᱹᱜ ᱢᱩᱥᱠᱤᱞ ᱥᱚᱢᱚᱥᱥᱟ ᱛᱟᱞᱟᱛᱮᱦᱚᱸ ᱟᱠᱚᱣᱟᱜ ᱡᱤᱵᱚᱱ ᱞᱟᱹᱜᱤᱫ ᱫᱚ ᱵᱟᱠᱚ ᱪᱤᱱᱛᱟᱹᱣ ᱟᱠᱟᱫᱟ ᱢᱮᱱᱠᱷᱟᱱ ᱡᱟᱛᱮ ᱦᱚᱲ ᱠᱚ ᱵᱟᱧᱪᱟᱣ ᱠᱚ ᱡᱟᱛᱮ ᱱᱚᱶᱟ ᱠᱳᱵᱷᱤᱰ ᱢᱚᱦᱟᱢᱟᱨᱤ ᱠᱷᱚᱱ ᱦᱚᱲ ᱡᱟᱛᱮ ᱟᱞᱚ ᱠᱚ ᱱᱚᱥᱴᱚᱜ ᱚᱱᱟ ᱞᱟᱹᱜᱤᱫᱛᱮ ᱩᱱᱠᱩ ᱦᱚᱸ ᱟᱹᱰᱤ ᱟᱸᱴ ᱪᱮᱥᱴᱟ ᱠᱚ ᱪᱟᱞᱟᱣ ᱟᱠᱟᱫᱟ ᱵᱤᱥᱮᱥ ᱠᱚᱨᱮ ᱵᱚᱱ ᱧᱮᱞ ᱠᱮᱭᱟ ᱡᱮ ᱱᱚᱶᱟ ᱯᱟᱲᱟ ᱜᱮᱨᱟᱢ ᱡᱟᱦᱟᱸ ᱥᱟᱥᱛᱷᱚ ᱯᱨᱟᱛᱷᱚᱢᱤᱠ ᱥᱟᱥᱛᱷᱚ ᱠᱮᱱᱫᱽᱨᱚ ᱠᱚ ᱢᱮᱛᱟᱜ ᱠᱟᱱ ᱡᱟᱦᱟᱸ ᱫᱚ ᱥᱟᱵ ᱥᱮᱱᱴᱟᱨ ᱠᱚ ᱢᱮᱛᱟᱜ ᱠᱟᱱ ᱚᱱᱟ ᱠᱚ ᱮᱞᱟᱠᱟᱨᱮ ᱦᱚᱸ ᱴᱚᱞᱟ ᱴᱚᱞᱟᱨᱮᱱ ᱦᱚᱲ ᱠᱚᱴᱷᱮᱱ ᱞᱟᱹᱭ ᱯᱨᱚᱪᱟᱨ ᱠᱟᱛᱮᱫ ᱥᱚᱢᱚᱭᱨᱮ ᱩᱱᱠᱩ ᱥᱟᱥᱛᱷᱚ ᱠᱚᱨᱢᱤ ᱠᱚ ᱠᱚ ᱟᱭᱢᱟ ᱦᱚᱸ ᱦᱚᱲ ᱠᱚ ᱵᱷᱮᱠᱥᱤᱱ ᱠᱚ ᱮᱢ ᱟᱠᱟᱫ ᱠᱚᱣᱟ ᱡᱟᱛᱮ ᱩᱱᱠᱩᱣᱟᱜ ᱡᱤᱵᱚᱱᱨᱮ ᱱᱚᱝᱠᱟᱱᱟᱜ ᱢᱚᱦᱟᱢᱟᱨᱤ ᱵᱟᱝ ᱦᱤᱡᱩᱜ ᱚᱱᱟ ᱠᱚ ᱞᱟᱹᱜᱤᱫ ᱛᱮᱦᱚᱸ ᱟᱨᱚ ᱵᱚᱱ ᱧᱮᱞ ᱠᱷᱟᱱ ᱡᱮ ᱱᱚᱶᱟ ᱥᱟᱥᱛᱷᱚ ᱫᱚᱯᱛᱚᱨ ᱨᱮᱦᱚᱸ ᱟᱭᱢᱟ ᱨᱚᱠᱚᱢᱟᱜ ᱠᱟᱹᱢᱤ ᱪᱟᱞᱟᱜ ᱠᱟᱱᱟ ᱡᱟᱦᱟᱸ ᱫᱚᱠᱚ ᱢᱮᱛᱟᱜ ᱠᱟᱱ ᱰᱮᱝᱜᱩ ᱢᱮᱞᱮᱨᱤᱭᱟ ᱡᱟᱦᱟᱸ ᱫᱚ ᱰᱚᱴᱥ ᱴᱤ ᱵᱤ ᱠᱚ ᱢᱮᱛᱟᱜ ᱠᱟᱱ ᱡᱟᱦᱟᱸ ᱫᱚ ᱟᱨᱦᱚᱸ ᱚᱱᱠᱟᱱᱟᱜ ᱟᱭᱢᱟ ᱨᱚᱠᱚᱢᱟᱜ ᱨᱩᱣᱟᱹ ᱦᱟᱹᱥᱩ ᱦᱮᱱᱟᱜ ᱚᱱᱟ ᱠᱷᱚᱱ ᱡᱟᱛᱮ ᱦᱚᱲ ᱟᱞᱚ ᱠᱚ ᱱᱚᱥᱴᱚᱜ ᱚᱱᱟ ᱠᱚ ᱞᱟᱹᱜᱤᱫ ᱵᱟᱧᱪᱟᱣ ᱞᱟᱹᱜᱤᱫᱛᱮ ᱩᱱᱠᱩ ᱦᱚᱸ ᱟᱹᱰᱤ ᱟᱸᱴ ᱠᱚ ᱠᱟᱹᱢᱤ ᱠᱟᱫᱟ ᱤᱱᱟᱹ ᱚᱠᱛᱮ ᱨᱮᱦᱚᱸ ᱡᱚᱠᱷᱚᱱ ᱠᱳᱵᱷᱤᱰ ᱢᱳᱦᱟᱢᱟᱨᱤ ᱪᱟᱞᱟᱜ ᱠᱟᱱ ᱛᱟᱦᱮᱱ ᱤᱱᱟᱹ ᱚᱠᱛᱮ ᱨᱮᱦᱚᱸ ᱟᱨ ᱛᱮᱦᱤᱧ ᱜᱟᱯᱟ ᱦᱚᱸ ᱡᱟᱛᱮ ᱦᱚᱲ ᱡᱮ ᱡᱟᱦᱟᱱᱟᱜ ᱨᱩᱣᱟᱹ ᱦᱟᱹᱥᱩᱛᱮ ᱡᱟᱛᱮ ᱟᱞᱚ ᱠᱚ ᱵᱟᱹᱲᱤᱡᱚᱜ ᱟᱞᱚᱠᱚ ᱢᱚᱦᱟᱢᱟᱨᱤ ᱨᱮᱠᱚ ᱯᱟᱲᱟᱜ ᱚᱱᱟ ᱠᱚ ᱞᱟᱹᱜᱤᱫ ᱛᱮᱦᱚᱸ ᱟᱭᱢᱟ ᱦᱚᱲ ᱟᱭᱢᱟ ᱨᱚᱠᱚᱢᱟᱜ ᱵᱚᱞᱮ ᱥᱟᱥᱛᱷᱚ ᱠᱚᱨᱢᱤ ᱠᱚ ᱟᱭᱢᱟ ᱯᱨᱚᱪᱮᱥᱴᱟ ᱠᱚ ᱪᱟᱞᱟᱣ ᱟᱠᱟᱫᱟ ᱟᱨ ᱚᱱᱠᱟ ᱞᱮᱠᱟᱛᱮ ᱦᱚᱲ ᱟᱭᱢᱟ ᱠᱚ ᱵᱟᱧᱪᱟᱣ ᱟᱠᱟᱫ ᱠᱚᱣᱟ ᱟᱨ ᱵᱤᱥᱮᱥ ᱠᱚᱨᱮ ᱵᱚᱱ ᱧᱮᱞ ᱞᱮᱠᱷᱟᱱ ᱱᱚᱶᱟ ᱰᱟᱭᱨᱤᱭᱟ ᱠᱚᱸᱦᱚ ᱡᱩᱫᱤ ᱡᱟᱦᱟᱸᱭ ᱦᱚᱲ ᱰᱟᱭᱨᱤᱭᱟ ᱥᱮ ᱢᱮᱞᱮᱨᱤᱭᱟ ᱰᱮᱝᱜᱩ ᱧᱟᱢ ᱞᱮᱠᱷᱟᱱ ᱛᱟᱦᱞᱮ ᱚᱸᱰᱮ ᱥᱟᱥᱛᱷᱚ ᱠᱚᱨᱢᱤ ᱚᱸᱰᱮ ᱠᱚ ᱪᱟᱞᱟᱜᱼᱟ ᱟᱨ ᱛᱟᱲᱟᱛᱟᱲᱤ ᱩᱱᱠᱩ ᱚᱸᱰᱮ ᱡᱟᱛᱮ ᱩᱱᱠᱩᱣᱟᱜ ᱡᱟᱦᱟᱸ ᱞᱮᱠᱟᱱ ᱚᱥᱩᱵᱤᱫᱷᱟ ᱠᱚ ᱵᱟᱝ ᱦᱩᱭᱩᱜ ᱡᱟᱛᱮ ᱩᱱᱠᱩ ᱵᱟᱧᱪᱟᱣ ᱠᱚ ᱧᱟᱢ ᱚᱱᱟ ᱞᱟᱹᱜᱤᱫᱛᱮ ᱟᱹᱰᱤ ᱛᱟᱲᱟ ᱛᱟᱲᱤ ᱥᱩᱼᱪᱤᱠᱤᱛᱥᱟ ᱠᱚ ᱮᱢᱟ ᱠᱚᱣᱟ ᱟᱨ ᱡᱟᱛᱮ ᱚᱱᱟ ᱨᱳᱜ ᱦᱚᱸ ᱡᱟᱛᱮ ᱟᱞᱚ ᱪᱷᱚᱲᱟᱜ ᱵᱤᱥᱮᱥ ᱠᱚᱨᱮ ᱵᱚᱱ ᱧᱮᱞ ᱞᱮᱠᱷᱟᱱ ᱢᱤᱫᱴᱮᱱ ᱱᱚᱶᱟ ᱴᱤ ᱵᱤ ᱡᱟᱦᱟᱸ ᱰᱚᱴᱥ ᱠᱚ ᱢᱮᱛᱟᱜ ᱠᱟᱱ ᱚᱱᱟ ᱫᱚ ᱢᱤᱫᱴᱮᱱ ᱟᱹᱰᱤ ᱪᱷᱚᱲᱟ ᱪᱷᱚᱲᱤ ᱨᱳᱜ ᱠᱟᱱᱟ ᱡᱟᱦᱟᱸ ᱫᱚ ᱱᱚᱶᱟ ᱠᱚᱯᱷ ᱠᱷᱟᱨᱟᱜ ᱢᱚᱫᱽᱫᱷᱮ ᱫᱤᱭᱮ ᱪᱷᱚᱲᱟᱜᱼᱟ ᱚᱱᱟ ᱞᱟᱹᱜᱤᱫ ᱛᱮᱦᱚᱸ ᱥᱟᱥᱛᱷᱚ ᱠᱚᱨᱢᱤ ᱟᱹᱰᱤ ᱟᱸᱴ ᱠᱚ ᱠᱟᱹᱢᱤᱭᱟ ᱩᱱᱠᱩ ᱡᱟᱦᱟᱸ ᱚᱲᱟᱜ ᱨᱮ ᱦᱩᱭ ᱟᱠᱟᱱ ᱚᱱᱟ ᱚᱲᱟᱜ ᱠᱚ ᱪᱟᱞᱟᱜᱼᱟ ᱟᱨ ᱠᱚ ᱞᱟᱹᱭ ᱟᱠᱚᱣᱟ ᱡᱟᱛᱮ ᱱᱚᱶᱟ ᱛᱷᱩ ᱠᱷᱟᱨᱟᱜ ᱠᱚ ᱦᱟᱸᱰᱮ ᱱᱟᱰᱮ ᱟᱞᱚᱯᱮ ᱠᱷᱟᱨᱟᱜᱼᱟ ᱡᱟᱛᱮ ᱟᱯᱮ ᱢᱚᱫᱽᱫᱷᱮ ᱨᱮ ᱡᱟ ᱦᱩᱭ ᱟᱠᱟᱱᱟ ᱦᱩᱭ ᱦᱚᱪᱚᱱᱟᱜ ᱢᱮᱱᱠᱷᱟᱱ ᱟᱥᱮ ᱯᱟᱥᱮ ᱦᱚᱲᱟᱜ ᱡᱟᱛᱮ ᱟᱞᱚ ᱱᱚᱝᱠᱟᱱᱟᱜ ᱢᱚᱦᱟᱢᱟᱨᱤ ᱦᱩᱭᱩᱜ ᱡᱟᱛᱮ ᱵᱟᱝ ᱦᱩᱭᱩᱜ ᱚᱱᱟ ᱞᱟᱹᱜᱤᱫ ᱛᱮᱦᱚᱸ ᱩᱱᱠᱩ ᱥᱟᱥᱛᱷᱚ ᱠᱚᱨᱢᱤ ᱠᱚ ᱞᱟᱹᱭ ᱟᱠᱚᱣᱟ ᱟᱨ ᱰᱮᱝᱜᱩ ᱠᱚᱸᱦᱚ ᱢᱮᱞᱮᱨᱤᱭᱟ ᱠᱚᱦᱚᱸ ᱡᱟᱛᱮ ᱚᱱᱟ ᱰᱮᱝᱜᱩ ᱢᱮᱞᱮᱨᱤᱭᱟ ᱨᱩᱣᱟᱹ ᱠᱚ ᱡᱟᱛᱮ ᱚᱱᱟ ᱠᱷᱚᱱ ᱦᱚᱲ ᱵᱟᱧᱪᱟᱣ ᱠᱚ ᱧᱟᱢ ᱚᱱᱟ ᱞᱟᱹᱜᱤᱫ ᱛᱮ ᱡᱩᱫᱤ ᱩᱱᱠᱩᱣᱟᱜ ᱨᱮ ᱰᱮᱝᱜᱩ ᱥᱮ ᱢᱮᱞᱮᱨᱤᱭᱟ ᱥᱟᱵ ᱞᱮᱱᱠᱷᱟᱱ ᱡᱟᱦᱟᱸ ᱚᱲᱟᱜ ᱥᱮ ᱡᱟᱦᱟᱸ ᱴᱚᱞᱟ ᱨᱮᱜᱮ ᱚᱸᱰᱮ ᱥᱟᱥᱛᱷᱚ ᱠᱚᱨᱢᱤ ᱪᱟᱞᱟᱜ ᱟᱠᱚ ᱪᱟᱞᱟᱣ ᱠᱟᱛᱮᱫ ᱚᱸᱰᱮ ᱛᱟᱲᱟ ᱛᱟᱲᱤ ᱢᱤᱫᱴᱮᱱ ᱠᱳ ᱚᱸᱰᱮ ᱢᱤᱫᱴᱮᱱ ᱥᱟᱨᱵᱷᱮᱭᱟᱠᱚ ᱡᱟᱛᱮ ᱚᱸᱰᱮ ᱦᱩᱭ ᱟᱠᱟᱱᱟ ᱡᱩᱫᱤ ᱦᱩᱭ ᱟᱠᱟᱱ ᱠᱷᱟᱱ ᱛᱟᱦᱚᱞᱮ ᱰᱟᱠᱛᱟᱨ ᱠᱚ ᱱᱟᱨᱥ ᱠᱚᱠᱚ ᱞᱟᱹᱭ ᱟᱠᱚᱣᱟ ᱚᱸᱰᱮ ᱦᱮᱡ ᱠᱟᱛᱮᱫ ᱛᱟᱲᱟ ᱛᱟᱲᱤ ᱥᱩᱼᱪᱤᱠᱤᱛᱥᱟ ᱞᱟᱹᱜᱤᱫ ᱠᱚ ᱪᱮᱥᱴᱟᱭᱟ ᱚᱱᱠᱟᱜᱮ ᱵᱚᱞᱮ ᱵᱚᱱ ᱧᱮᱞ ᱞᱮᱠᱷᱟᱱ ᱥᱟᱹᱨᱤᱜᱮ ᱵᱤᱨᱵᱷᱩᱢ ᱡᱮᱞᱟ ᱨᱮᱦᱚᱸ ᱱᱚᱝᱠᱟ ᱜᱮ ᱵᱚᱞᱮ ᱟᱹᱰᱤ ᱟᱸᱴ ᱱᱚᱝᱠᱟᱱᱟᱜ ᱥᱟᱥᱛᱷᱚ ᱦᱚᱸ ᱠᱚᱨᱢᱤ ᱥᱮ ᱦᱚᱥᱯᱤᱴᱟᱞ ᱠᱚᱸᱦᱚ ᱟᱹᱰᱤ ᱵᱷᱟᱹᱜᱤ ᱵᱷᱟᱹᱜᱤ ᱠᱟᱹᱢᱤᱭᱮᱫᱟ ᱱᱚᱶᱟ ᱜᱮ ᱵᱚᱞᱮ ᱥᱟᱥᱛᱷᱚ ᱥᱮᱫᱛᱮ ᱞᱟᱹᱭ ᱡᱚᱝ ᱠᱟᱱᱟ